ᱟᱭᱢᱟ ᱨᱚᱠᱚᱢ ᱤᱥᱤᱱ ᱵᱟᱥᱟᱝ ᱟᱭᱢᱟ ᱨᱚᱠᱚᱢ ᱱᱤᱡᱤᱥ ᱛᱮᱵᱚᱱ ᱤᱥᱤᱱ ᱵᱟᱥᱟᱝ ᱜᱮᱭᱟ ᱚᱱᱟ ᱢᱚᱫᱽᱫᱷᱮ ᱨᱮ

ᱥᱟᱦᱟᱱ ᱛᱮᱵᱚᱱ ᱤᱥᱤᱱ ᱵᱟᱥᱟᱝ ᱜᱮᱭᱟ ᱟᱵᱟᱨ ᱠᱤᱪᱷᱩ ᱠᱤᱪᱷᱩ ᱦᱚᱲ ᱫᱚ ᱯᱮᱥᱟᱨ ᱠᱩᱠᱟᱨ ᱛᱮᱠᱚ ᱤᱥᱤᱱ ᱵᱟᱥᱟᱝ ᱜᱮᱭᱟ ᱢᱮᱱᱠᱷᱟᱱ ᱡᱟᱦᱟᱸ ᱥᱟᱦᱟᱱ ᱛᱮᱭᱟᱜ ᱤᱥᱤᱱ ᱵᱟᱥᱟᱝ ᱚᱱᱟ ᱫᱚ ᱯᱮᱥᱟᱨ ᱠᱩᱠᱟᱨ ᱠᱷᱚᱱ ᱡᱟᱹᱥᱛᱤ ᱜᱮ ᱥᱤᱵᱤᱞ ᱜᱮᱭᱟ ᱪᱮᱫᱟᱜ ᱥᱮ ᱡᱟᱦᱟᱸ ᱥᱟᱦᱟᱱ ᱛᱮᱵᱚᱱ ᱤᱥᱤᱱ ᱵᱟᱥᱟᱝ ᱮᱫᱟ ᱚᱱᱟ ᱨᱮᱫᱚ ᱟᱵᱚ ᱱᱤᱡᱮᱨ ᱢᱚᱛᱚ ᱠᱟᱛᱮ ᱥᱩᱱᱩᱢ ᱥᱟᱥᱟᱝ ᱵᱩᱞᱩᱝ ᱢᱟᱹᱨᱤᱪ ᱵᱩᱱ ᱞᱟᱦᱟ ᱛᱟᱭᱚᱢ ᱵᱚᱱ ᱮᱢ ᱫᱟᱲᱮᱭᱟᱜᱼᱟ ᱢᱮᱱᱠᱷᱟᱱ ᱯᱮᱥᱟᱨ ᱠᱩᱠᱟᱨ ᱨᱮᱫᱚ ᱪᱮᱫ ᱦᱩᱭᱩᱜ ᱠᱟᱱᱟ ᱡᱮ ᱯᱮᱥᱟᱨ ᱠᱩᱠᱟᱨ ᱨᱮᱫᱚ ᱥᱟᱱᱟᱢ ᱢᱤᱫᱛᱮ ᱢᱚᱥᱞᱟ ᱠᱩᱡ ᱯᱮᱥᱟᱨ ᱠᱩᱠᱟᱨ ᱢᱚᱫᱽᱫᱷᱮ ᱨᱮᱵᱚᱱ ᱵᱷᱚᱨᱟᱣ ᱠᱟᱛᱮ ᱵᱚᱱ ᱤᱥᱤᱱ ᱮᱫᱟ ᱟᱨ ᱪᱮᱫ ᱦᱚᱸ ᱵᱟᱝ ᱪᱮᱠᱟ ᱦᱩᱭ ᱫᱟᱲᱮᱭᱟᱜ ᱠᱟᱱᱟ ᱢᱮᱱᱠᱷᱟᱱ ᱟᱵᱚ ᱥᱟᱦᱟᱱ ᱛᱮ ᱡᱟᱦᱟᱸ ᱵᱩᱱ ᱤᱥᱤᱱ ᱮᱫᱟ ᱚᱱᱟ ᱨᱮᱫᱚ ᱯᱚᱨᱤᱢᱟᱱ ᱢᱚᱛᱚ ᱥᱩᱱᱩᱢ ᱵᱩᱞᱩᱝ ᱮᱢ ᱠᱟᱛᱮ ᱵᱩᱱ ᱜᱷᱟᱱᱴᱟᱭᱮᱫᱟ

ᱯᱮᱥᱟᱨ ᱠᱩᱠᱟᱨ ᱛᱮᱫᱚ ᱥᱟᱱᱟᱢ ᱨᱚᱠᱚᱢ ᱵᱟ ᱵᱩᱱ ᱤᱥᱤᱱ ᱵᱟᱥᱟᱝ ᱫᱟᱲᱮᱭᱟᱜᱼᱟ ᱟᱨ ᱥᱟᱦᱟᱱ ᱛᱮᱫᱚ ᱟᱵᱚ ᱡᱚᱛᱚ ᱞᱮᱠᱟᱱᱟᱜ ᱵᱚᱱ ᱤᱥᱤᱱ ᱫᱟᱥᱮᱭᱟᱜᱼᱟ ᱡᱮᱢᱚᱱ ᱫᱷᱚᱨᱚ ᱛᱷᱚᱲᱟ ᱡᱤᱞ ᱵᱚᱱ ᱞᱟᱫ ᱮᱫᱟ ᱥᱮ ᱠᱷᱮᱛᱨᱮ ᱪᱮᱫ ᱦᱩᱭᱩᱜ ᱠᱟᱱᱟ ᱚᱱᱟ ᱞᱟᱫ ᱠᱟᱛᱮᱫ ᱥᱟᱦᱟᱱ ᱵᱚᱱ ᱟᱹᱜᱩᱭᱮᱫᱟ ᱚᱱᱟ ᱥᱟᱦᱟᱱ ᱪᱮᱛᱟᱱ ᱨᱮ ᱟᱵᱚ ᱚᱱᱟ ᱡᱤᱞ ᱵᱩᱱ ᱞᱟᱫ ᱤᱥᱤᱱ ᱮᱫᱟ ᱵᱟ ᱨᱟᱯᱟᱜ ᱤᱥᱤᱱ ᱮᱫᱟ ᱵᱚ ᱟᱨ ᱱᱤᱭᱟᱹ ᱡᱟᱦᱟᱸ ᱞᱟᱫ ᱠᱟᱛᱮ ᱤᱥᱤᱱᱚᱜ ᱠᱟᱱᱟ ᱚᱱᱟ ᱤᱥᱤᱱ ᱟᱹᱰᱤ ᱢᱚᱡᱽ ᱥᱤᱵᱤᱞᱟ ᱡᱟᱦᱟᱸ ᱫᱚ ᱟᱵᱚ ᱯᱮᱥᱟᱨ ᱠᱩᱠᱟᱨ ᱨᱮᱫᱚ ᱱᱤᱭᱟᱹ ᱨᱮᱭᱟᱜ ᱥᱟᱫ ᱫᱚ ᱵᱟᱵᱚ ᱧᱟᱢᱟ ᱡᱟᱦᱟᱸ ᱞᱮᱠᱟ ᱱᱤᱭᱟᱹ ᱟᱵᱚ ᱥᱟᱦᱟᱱ ᱛᱮ ᱞᱟᱫ ᱠᱟᱛᱮ ᱤᱥᱤᱱ ᱠᱟᱛᱮ ᱵᱩᱱ ᱡᱟᱦᱟᱸ ᱥᱟᱫ ᱵᱚᱱ ᱧᱟᱢ ᱮᱫᱟ ᱚᱱᱟ ᱫᱚ ᱯᱮᱥᱟᱨ ᱠᱩᱠᱟᱨ ᱤᱥᱤᱱ ᱠᱟᱛᱮ ᱫᱚ ᱵᱟᱵᱚᱱ ᱧᱟᱢᱟ ᱚᱱᱟ ᱞᱮᱠᱟ ᱛᱮ ᱧᱮᱞᱚᱜ ᱠᱟᱱᱟ ᱯᱮᱥᱟᱨ ᱠᱩᱠᱟᱨ ᱠᱷᱚᱱ ᱫᱚ ᱥᱟᱦᱟᱱ ᱛᱮ ᱤᱥᱤᱱᱟᱜ ᱜᱮ ᱟᱹᱰᱤ ᱥᱤᱵᱤᱞᱚᱜ ᱠᱟᱱᱟ ᱟᱨ ᱟᱵᱚ ᱫᱚ ᱡᱮᱦᱮᱛᱩ ᱵᱤᱨ ᱫᱤᱥᱚᱢ ᱨᱮᱱ ᱦᱚᱲ ᱵᱤᱨ ᱠᱷᱚᱱ ᱥᱟᱦᱟᱱ ᱠᱩᱡ ᱟᱹᱰᱤ ᱥᱚᱥᱛᱟ ᱜᱮᱵᱚᱱ ᱧᱟᱢᱮᱫᱟ ᱵᱟ ᱠᱤᱨᱤᱧ ᱠᱩᱡ ᱦᱚᱸ ᱵᱟᱝ ᱦᱩᱭᱩᱜ ᱠᱟᱱ ᱛᱟᱵᱚᱱᱟ ᱵᱤᱨ ᱪᱟᱞᱟᱣ ᱞᱮᱱ ᱠᱷᱟᱱ ᱜᱮ ᱟᱵᱚ ᱥᱟᱦᱟᱱ ᱟᱹᱜᱩ ᱠᱟᱛᱮ ᱵᱚ ᱤᱥᱤᱱ ᱵᱟᱥᱟᱝ ᱫᱟᱲᱮᱭᱟᱜ ᱠᱟᱱᱟ ᱚᱱᱟ ᱛᱮ ᱟᱵᱚ ᱴᱷᱮᱱ ᱫᱚ ᱥᱟᱦᱟᱱ ᱛᱮ ᱤᱥᱤᱱ ᱵᱟᱥᱟᱝ ᱜᱮ ᱟᱹᱰᱤ ᱱᱟᱯᱟᱭ ᱥᱮ ᱢᱚᱡᱽ ᱥᱩᱵᱤᱫᱟ ᱦᱩᱭᱩᱜ ᱠᱟᱱ ᱛᱟᱵᱚᱱᱟ ᱟᱨ ᱯᱮᱥᱟᱨ ᱠᱩᱠᱟᱨ ᱫᱚ ᱟᱵᱚ ᱨᱮᱸᱜᱮᱡ ᱦᱚᱲ ᱥᱟᱱᱟᱢ ᱦᱚᱲ ᱫᱚ ᱱᱤᱭᱟᱹ ᱯᱮᱥᱟᱨ ᱠᱩᱠᱟᱨ ᱫᱚ ᱵᱟᱵᱚᱱ ᱦᱟᱛᱟᱣ ᱫᱟᱲᱮᱭᱟᱜᱼᱟ ᱵᱟ ᱦᱟᱛᱟᱣ ᱠᱟᱛᱮ ᱵᱟᱵᱚᱱ ᱤᱥᱤᱱ ᱵᱟᱥᱟᱝ ᱫᱟᱲᱮᱭᱟᱜᱼᱟ ᱟᱨ ᱧᱮᱞᱚᱜ ᱠᱟᱱᱟ ᱡᱮ ᱥᱟᱦᱟᱱ ᱛᱮ ᱤᱥᱤᱱ ᱵᱟᱥᱟᱝᱼᱟᱜ ᱜᱮ ᱟᱹᱰᱤ ᱥᱤᱵᱤᱞ ᱠᱟᱱᱟ ᱚᱱᱟ ᱛᱮ ᱟᱵᱚ ᱫᱚ ᱤᱥᱤᱱ ᱥᱟᱦᱟᱱ ᱛᱮ ᱤᱥᱤᱱ ᱵᱟᱥᱟᱝ ᱜᱮᱵᱚᱱ ᱠᱩᱥᱤᱭᱟᱜᱼᱟ ᱵᱟ ᱱᱤᱭᱟᱹ ᱛᱮᱜᱮ ᱵᱚᱱ ᱤᱥᱤᱱ ᱵᱟᱥᱟᱝᱼᱟ ᱚᱱᱟ ᱛᱮ ᱥᱟᱱᱟᱢ ᱦᱚᱲ ᱴᱷᱮᱱ ᱱᱤᱭᱟᱹ ᱜᱮ ᱥᱟᱸᱫᱮᱥ ᱛᱟᱦᱮᱱ ᱠᱟᱱᱟ ᱡᱮ ᱵᱤᱥᱮᱥ ᱠᱚᱨᱮ ᱟᱵᱚ ᱥᱟᱱᱛᱟᱲ ᱵᱚᱭᱦᱟ ᱠᱚᱫᱚ ᱱᱤᱭᱟᱹ ᱥᱟᱦᱟᱱ ᱛᱮᱜᱮ ᱵᱚᱱ ᱤᱥᱤᱱ ᱵᱟᱥᱟᱝ ᱮᱫᱟ ᱟᱨ ᱱᱤᱭᱟᱹ ᱜᱮ ᱟᱵᱚ ᱴᱷᱮᱱ ᱫᱚ ᱥᱚᱨᱮᱥ ᱜᱮᱭᱟ